ᱤᱧᱤᱧ ᱠᱩᱥᱤᱭᱟᱠᱚᱣᱟ ᱨᱩᱭ ᱦᱟᱹᱠᱩ ᱦᱚᱸ ᱟᱨ ᱪᱟᱨᱟᱯᱚᱱᱟ ᱦᱚᱸ ᱦᱚᱲᱠᱚ ᱠᱩᱥᱤᱭᱟᱠᱚᱣᱟ ᱨᱩᱭ ᱦᱟᱹᱠᱩ ᱦᱚᱸ ᱥᱟᱭᱯᱤᱱᱟᱥ ᱦᱚᱸ ᱪᱟᱨᱟᱯᱚᱱᱟ ᱦᱚᱸ ᱟᱨ ᱤᱪᱟᱹᱜ ᱠᱚ ᱯᱩᱴᱷᱤ ᱦᱟᱹᱠᱩ ᱦᱚᱸ ᱡᱚᱢ ᱠᱚ ᱠᱩᱥᱤᱣᱟᱠᱚᱣᱟ